ᱟᱞᱮ ᱯᱚᱱᱚᱛ ᱨᱮ ᱢᱟᱱᱟᱣ ᱢᱩᱬᱩᱛ ᱯᱚᱨᱚᱵ ᱫᱚ ᱦᱩᱭᱩᱜ ᱠᱟᱱᱟ ᱵᱟᱦᱟ ᱢᱟᱜ ᱢᱚᱬᱮ ᱚᱱᱟᱜᱮ ᱤᱧ ᱢᱟᱱᱟᱣᱟ ᱟᱨ ᱚᱱᱟᱜᱤᱧ ᱠᱩᱥᱤᱣᱟᱜᱼᱟ ᱚᱱᱟ ᱵᱚᱸᱜᱟ ᱴᱷᱮᱡ ᱞᱮ ᱟᱞᱮ ᱞᱮ ᱞᱮ ᱵᱷᱚᱠᱛᱤᱭᱟ ᱡᱮᱱᱚ ᱥᱩᱠ ᱥᱟᱱᱛᱤ ᱞᱮ ᱛᱟᱦᱮᱸᱱ ᱟᱨ ᱱᱤᱭᱟᱹ ᱯᱚᱨᱚᱵ ᱨᱮᱫᱚ ᱥᱚᱵ ᱥᱚᱢᱚᱭ ᱤᱧ ᱦᱚᱸ ᱥᱮᱞᱮᱫ ᱤᱧ ᱛᱟᱦᱮᱸᱱᱟ